ᱦᱮᱞᱳ ᱦᱮᱸ ᱢᱟᱥᱴᱟᱨ ᱜᱚᱝᱠᱮ ᱟᱹᱞᱤᱧ ᱞᱤᱧ ᱞᱟᱹᱭᱮᱜᱼᱟ ᱦᱮᱸ ᱢᱮᱱ ᱮᱫᱟᱞᱤᱧ ᱯᱚᱨᱤᱠᱷᱟ ᱠᱚᱛᱚ ᱦᱩᱭ ᱵᱟᱲᱟᱭᱮᱱᱟ ᱛᱳ ᱧᱮᱞᱮᱜᱼᱟ ᱞᱤᱧ ᱜᱤᱫᱽᱨᱟᱹ ᱠᱚᱣᱟᱜ ᱫᱚᱢᱮ ᱠᱚᱢ ᱱᱟᱢᱵᱟᱨ ᱟᱫᱚ ᱢᱮᱱᱮᱫᱟᱹᱞᱤᱧ ᱪᱮᱫ ᱞᱮᱠᱟ ᱚᱞᱚᱜ ᱯᱟᱲᱦᱟᱜ ᱠᱚᱫᱚ ᱦᱩᱭᱩᱜ ᱠᱟᱱᱟ ᱥᱮ ᱚᱱᱟ ᱛᱟᱞᱟᱨᱮ ᱢᱟᱡᱷ ᱠᱷᱟᱱ ᱨᱮ ᱩᱱᱠᱩ ᱯᱷᱟᱹᱠᱤ ᱵᱟᱡᱟᱠᱚ ᱚᱱᱟᱛᱮ ᱫᱚᱢᱮ ᱠᱚᱢ ᱱᱚᱢᱵᱚᱨ ᱫᱚ ᱟᱪᱪᱷᱟ ᱦᱮᱸ ᱦᱮᱸ ᱦᱮᱸ ᱦᱮᱸ ᱚ ᱵᱟᱭ ᱨᱚᱲ ᱠᱟᱱᱟ ᱥᱮ ᱪᱮᱫ ᱦᱮᱸ ᱟᱫᱚ ᱜᱤᱫᱽᱨᱟᱹᱴᱟᱜ ᱠᱟᱹᱴᱤᱡ ᱚᱱᱠᱟ ᱵᱚᱛᱚᱨ ᱦᱚᱭ ᱵᱚᱛᱚᱨᱚᱜ ᱜᱮᱭᱟ ᱛᱳ ᱟᱫᱚ ᱚᱱᱟ ᱞᱮᱠᱟ ᱛᱮᱜᱮ ᱚᱱᱠᱟ ᱦᱩᱭᱮᱱ ᱛᱟᱭᱟ ᱥᱮ ᱟᱨ ᱥᱮ ᱵᱮᱥ ᱠᱟᱛᱮ ᱯᱟᱲᱦᱟ ᱜᱮ ᱵᱟᱭ ᱯᱟᱲᱦᱟᱼᱟ ᱚᱱᱟᱜᱮ ᱟᱹᱞᱤᱧ ᱦᱚ ᱵᱟᱲᱟᱭ ᱵᱩᱡᱷᱟᱹᱣ ᱞᱤᱧᱟᱹ ᱡᱮ ᱪᱤᱠᱟᱹᱛᱮ ᱩᱱᱟᱜᱮ ᱠᱚᱢ ᱱᱟᱢᱵᱟᱨ ᱠᱮᱫᱟ ᱚᱱᱟ ᱞᱮᱠᱟᱛᱮ ᱟᱵᱮᱱ ᱜᱮ ᱦᱟᱜ ᱞᱤᱧ ᱠᱩᱠᱞᱤ ᱮᱫ ᱵᱮᱱᱟ ᱩᱱᱤ ᱜᱤᱫᱽᱨᱟᱹ ᱫᱚ ᱨᱩᱣᱟᱹ ᱦᱟᱹᱥᱩᱫᱚ ᱢᱟᱡᱷᱠᱷᱟᱱ ᱨᱮ ᱦᱩᱭ ᱫᱚ ᱦᱩᱭᱩᱜ ᱠᱟᱱ ᱛᱟᱦᱮᱱ ᱜᱮ ᱮᱱᱛᱮ ᱨᱮᱦᱚ ᱚᱱᱠᱟᱫᱚ ᱵᱟᱹᱞᱤᱧ ᱵᱩᱡ ᱞᱮᱫᱮᱭᱟ ᱛᱚᱵᱮ ᱟᱹᱞᱤᱧ ᱫᱚᱞᱤᱧ ᱢᱚᱱᱮᱭᱮᱫ ᱛᱟᱸᱦᱮᱱ ᱱᱩᱭ ᱜᱤᱫᱽᱨᱟᱹ ᱫᱚ ᱦᱚᱭᱛᱚ ᱵᱷᱟᱞᱮᱜᱮ ᱦᱟᱜᱼᱮ ᱨᱮᱡᱟᱞᱟ ᱢᱮᱱᱛᱮ

ᱟᱪᱪᱷᱟ ᱥᱮ ᱤᱥᱠᱩᱞ ᱠᱷᱚᱡ ᱡᱟᱦᱟ ᱞᱮᱠᱟᱯᱮ ᱢᱚᱱᱮ ᱟᱠᱟᱫᱮ ᱯᱟᱪᱮᱭ ᱫᱟᱹᱲ ᱡᱟᱦᱟᱱ ᱦᱮᱛᱳ

ᱟᱹᱞᱤᱧ ᱦᱚ ᱟᱹᱤᱧ ᱦᱚᱞᱤᱧ ᱢᱚᱱᱮ ᱞᱮᱫᱮᱭᱟ ᱡᱟᱹᱱᱤᱡ ᱱᱩᱭ ᱜᱤᱫᱽᱨᱟᱹ ᱫᱚ ᱠᱷᱩᱵ ᱵᱷᱟᱹᱜᱤ ᱦᱟᱜᱮ ᱪᱟᱞᱟᱜᱼᱟ ᱢᱮᱱᱛᱮ ᱛᱚᱵᱮ ᱰᱷᱮᱨ ᱜᱮ ᱠᱚᱢ ᱱᱟᱢᱵᱟᱨ ᱛᱮᱞᱤᱧ ᱧᱮᱞᱮᱫ ᱛᱟᱭᱟ ᱥᱮ ᱟᱫᱚ ᱦᱟᱱᱰᱮᱛ ᱟᱹᱞᱤᱧ ᱞᱤᱧ ᱢᱮᱱ ᱮᱫᱟ ᱛᱟᱦᱚᱞᱮ ᱵᱷᱟᱹᱜᱤ ᱜᱤᱫᱽᱨᱟᱹ ᱪᱤᱠᱟᱹᱭᱮᱱ ᱛᱟᱹᱞᱤᱧᱼᱟ ᱛᱳ ᱚᱱᱟ ᱞᱮᱠᱟᱛᱮ ᱟᱵᱮᱱ ᱫᱚ ᱦᱟᱜᱞᱤᱧ ᱠᱩᱞᱤ ᱮᱫ ᱵᱮᱱᱟ ᱟᱨ ᱪᱮᱫ ᱟᱪᱪᱷᱟ ᱟᱪᱪᱷᱟ ᱟᱪᱪᱷᱟ

ᱟᱪᱪᱷᱟ ᱟᱹᱞᱤᱧ ᱦᱚ ᱚᱱᱟ ᱜᱮᱞᱤᱧ ᱟᱥᱚᱜ ᱠᱟᱱᱟ ᱢᱟᱥᱴᱟᱨ ᱜᱚᱝᱠᱮ ᱡᱟᱛᱮ ᱵᱷᱟᱞᱮᱭ ᱨᱮᱡᱟᱞᱴᱢᱟᱭ

ᱵᱟᱲᱟᱭ ᱛᱮᱱᱟ ᱫᱚ ᱚᱱᱟᱜᱮ ᱟᱫᱚ ᱟᱵᱮᱱ ᱞᱟᱹᱭ ᱠᱮᱫᱟ ᱵᱮᱱ ᱡᱟᱦᱟ ᱵᱷᱟᱜᱮ ᱧᱚᱜ ᱱᱤᱛᱚᱜ ᱧᱮᱞᱮ ᱦᱩᱭᱩᱼᱟ ᱚᱱᱟᱜᱮ ᱟᱹᱞᱤᱧ ᱦᱚᱞᱤᱧ ᱟᱥᱚᱜ ᱠᱟᱱᱟ ᱡᱟᱛᱮ ᱠᱟᱹᱴᱤᱡ ᱵᱷᱟᱜᱮ ᱧᱚᱜ ᱡᱟᱛᱮ ᱯᱚᱨᱮ ᱨᱮᱫᱚᱭ ᱨᱮᱡᱟᱞᱴ ᱛᱟᱹᱞᱤᱧ ᱢᱟ ᱤᱱᱟᱹᱜᱮ

ᱴᱷᱤᱠ ᱴᱷᱤᱠᱜᱮᱭᱟ ᱡᱚᱦᱟᱨ ᱜᱮ ᱟᱹᱞᱤᱧ ᱚᱱᱟ ᱚᱱᱟᱛᱮ ᱫᱚᱦᱚᱭ ᱫᱟᱹᱞᱤᱧ